ᱦᱳᱭ ᱤᱧᱟᱹᱜ ᱚᱲᱟᱜ ᱥᱩᱨ ᱥᱩᱯᱩᱨ ᱨᱮ ᱚᱱᱠᱟᱱ ᱠᱩᱥᱤᱭᱟᱜ ᱡᱟᱭᱜᱟ ᱠᱚ ᱢᱮᱱᱟᱜᱼᱟ ᱡᱟᱦᱟᱸ ᱪᱮ ᱟᱞᱮ ᱤᱧᱨᱮᱱ ᱜᱤᱫᱽᱨᱟᱹ ᱯᱤᱫᱽᱨᱟᱹ ᱤᱥᱠᱩᱞ ᱪᱷᱩᱴᱤ ᱫᱤᱱ ᱠᱚᱨᱮ ᱠᱤᱵᱟᱝ ᱤᱧᱤᱡ ᱦᱚᱲᱟᱜ ᱠᱟᱹᱢᱤ ᱪᱷᱩᱴᱤ ᱠᱚᱨᱮᱞᱮ ᱪᱟᱞᱟᱜᱼᱟ ᱟᱨ ᱚᱱᱟ ᱪᱷᱩᱴᱤ ᱫᱤᱱ ᱫᱚ ᱦᱩᱭᱩᱜ ᱠᱟᱱᱟ ᱨᱚᱵᱤᱵᱟᱨ ᱦᱤᱞᱳᱜ ᱟᱨ ᱱᱚᱛᱮ ᱢᱮᱱᱟᱜᱼᱟ ᱵᱟᱡᱟᱨ ᱨᱮ ᱥᱮᱠᱴᱚᱨ ᱯᱷᱳᱨ ᱥᱤᱴᱤ ᱥᱮᱱᱴᱟᱨ ᱨᱮ ᱢᱚᱞ ᱢᱮᱱᱟᱜᱼᱟ ᱚᱸᱰᱮ ᱦᱚᱸᱞᱮ ᱪᱟᱞᱟᱜᱼᱟ ᱫᱟᱬᱟ ᱵᱟᱲᱟᱭᱟᱞᱮ ᱡᱩᱫᱤ ᱯᱩᱭᱥᱟᱹ ᱴᱟᱠᱟ ᱠᱟᱣᱰᱤ ᱠᱚ ᱛᱟᱞᱮ ᱛᱟᱦᱮᱱᱟ ᱤᱱᱟᱹ ᱠᱷᱟᱱ ᱫᱚ ᱞᱩᱜᱽᱲᱤ ᱞᱟᱯᱚ ᱠᱚᱞᱮ ᱠᱤᱨᱤᱧᱟ ᱟᱨ ᱵᱟᱝᱠᱷᱟᱱ ᱫᱚ ᱴᱷᱤᱠ ᱜᱮᱭᱟ ᱫᱟᱬᱟᱜᱮ ᱟᱨ ᱱᱚᱛᱮ ᱢᱮᱱᱟᱜᱼᱟ ᱱᱮᱦᱨᱩ ᱯᱟᱨᱠ ᱡᱟᱦᱟᱸ ᱥᱮᱫ ᱡᱤᱵᱽ ᱡᱚᱱᱛᱩ ᱠᱚᱞᱮ ᱧᱮᱞ ᱟᱹᱜᱩ ᱠᱚᱣᱟᱞᱮ ᱟᱨ ᱱᱟᱛᱮ ᱟᱞᱮ ᱟᱨᱦᱚᱸ ᱟᱞᱮ ᱥᱩᱨᱥᱮᱫ ᱨᱮᱜᱮ ᱢᱮᱱᱟᱜᱼᱟ ᱰᱮᱢ ᱡᱟᱦᱟᱸᱪᱮ ᱜᱟᱨᱜᱟ ᱰᱮᱢ ᱠᱚ ᱢᱮᱱᱟᱜᱼᱟ ᱚᱸᱰᱮ ᱦᱚᱸᱞᱮ ᱪᱟᱞᱟᱜᱼᱟ ᱫᱟᱬᱟ ᱵᱟᱲᱟ ᱟᱹᱜᱩ ᱢᱚᱱᱮ ᱯᱩᱨᱛᱤᱜ ᱞᱮᱠᱟ ᱜᱤᱫᱟᱹᱨ ᱯᱤᱫᱟᱹᱨ ᱠᱚ ᱥᱟᱞᱟᱜ ᱟᱨ ᱱᱚᱛᱮ ᱢᱮᱱᱟᱜᱼᱟ ᱟᱨ ᱡᱮᱱᱟ ᱢᱳᱲ ᱡᱟᱦᱟᱸ ᱪᱮ ᱚᱸᱰᱮᱦᱚᱸ ᱯᱟᱨᱠ ᱢᱮᱱᱟᱜᱼᱟ ᱚᱱᱟᱦᱚᱸ ᱧᱮᱞ ᱡᱚᱝ ᱡᱟᱭᱜᱟ ᱠᱟᱱᱟ ᱚᱱᱛᱮ ᱦᱚᱸᱞᱮ ᱪᱟᱞᱟᱜ ᱟᱞᱮ ᱟᱨ ᱡᱟᱦᱟᱸ ᱪᱮ ᱟᱞᱮ ᱯᱚᱨᱤᱵᱟᱨ ᱯᱷᱮᱢᱤᱞᱤ ᱠᱚ ᱢᱮᱥᱟ ᱠᱟᱛᱮᱫ ᱟᱨ ᱚᱱᱟ ᱠᱚᱨᱮ ᱠᱩᱥᱤᱭᱟᱜ ᱡᱤᱱᱤᱥ ᱫᱚ ᱠᱟᱱᱟ ᱡᱮ ᱯᱷᱮᱢᱤᱞᱤ ᱠᱚ ᱥᱟᱞᱟᱜ ᱯᱚᱨᱤᱵᱟᱨ ᱠᱚ ᱥᱟᱞᱟᱜ ᱮᱢ ᱪᱟᱞᱟᱣ ᱞᱮᱱᱠᱷᱟᱱᱜᱮ ᱠᱩᱥᱤ ᱨᱟᱹᱥᱠᱟᱹ ᱟᱹᱭᱠᱟᱹᱜᱼᱟ